ᱤᱧ ᱥᱟᱶ ᱜᱷᱚᱴᱟᱣ ᱟᱠᱟᱱ ᱡᱷᱚᱛᱚ ᱠᱷᱚᱱ ᱵᱟᱝ ᱟᱸᱥᱟᱱ ᱫᱩᱨᱤᱵ ᱫᱚ ᱵᱟᱥ ᱮᱠᱥᱤᱰᱮᱱ ᱤᱧ ᱦᱚᱸ ᱩᱱ ᱫᱚ ᱥᱟᱸᱜᱷᱟᱨᱤᱧ ᱪᱟᱞᱟᱜ ᱠᱟᱱ ᱛᱟᱦᱮᱸᱫᱼᱟ ᱩᱱ ᱚᱠᱛᱚ ᱧᱮᱞ ᱠᱮᱫᱟ ᱢᱮᱱ ᱨᱳᱰ ᱨᱮ ᱢᱚᱴᱚᱨ ᱥᱟᱭᱠᱮᱞ ᱥᱟᱶ ᱵᱟᱥ ᱮᱠᱥᱤᱰᱮᱱ ᱦᱩᱭᱟᱠᱟᱱᱟ ᱱᱚᱶᱟ ᱧᱮᱞ ᱠᱟᱛᱮᱫ ᱜᱮ ᱤᱧ ᱫᱚ ᱟᱹᱰᱤ ᱦᱟᱦᱟᱲᱟᱜ ᱜᱤᱧ ᱟᱹᱭᱠᱟᱹᱣ ᱠᱮᱫᱟ ᱚᱱᱟ ᱟᱹᱭᱠᱟᱹᱣ ᱥᱟᱶᱛᱮᱜᱮ ᱤᱧ ᱫᱚ ᱚᱱᱟ ᱨᱮᱱᱟᱜ ᱪᱤᱛᱟᱹᱨᱤᱧ ᱛᱩᱞᱟᱹᱣ ᱫᱚᱦᱚ ᱠᱮᱫᱟ ᱛᱩᱞᱟᱹᱣ ᱠᱟᱛᱮᱫ ᱢᱚᱱᱮ ᱠᱤᱫᱟᱹᱧ ᱱᱚᱶᱟ ᱥᱳᱥᱟᱞ ᱢᱮᱰᱤᱭᱟ ᱨᱮ ᱯᱳᱥᱴ ᱞᱮᱠᱷᱟᱱ ᱱᱩᱠᱩ ᱦᱚᱲ ᱥᱮ ᱢᱟᱹᱱᱢᱤ ᱠᱚ ᱩᱫᱽᱫᱷᱟᱨ ᱠᱚᱣᱟ ᱟᱨ ᱱᱩᱠᱩ ᱡᱟᱦᱟᱸ ᱮᱠᱥᱤᱰᱮᱱ ᱦᱩᱭᱟᱠᱟᱱᱟ ᱱᱩᱠᱩ ᱦᱚᱸ ᱵᱟᱧᱪᱟᱣ ᱠᱚᱣᱟ ᱠᱚ